ᱯᱟᱹᱦᱤᱞ ᱛᱮᱫᱚ ᱦᱚᱲ ᱠᱚ ᱟᱥᱠᱟᱭ ᱛᱮ ᱥᱟᱱᱛᱟᱲ ᱦᱚᱲ ᱠᱚ ᱫᱚᱝ ᱞᱟᱝᱜᱽᱲᱮ ᱵᱟᱦᱟ ᱰᱟᱱᱴᱟ ᱮᱢᱟᱱ ᱛᱤᱱᱟᱹᱜ ᱢᱚᱡᱽ ᱢᱤᱫ ᱛᱮ ᱛᱤᱛᱤ ᱥᱟᱯᱟᱵ ᱠᱟᱛᱮᱫ ᱠᱚ ᱮᱱᱮᱡ ᱥᱮᱨᱮᱧ ᱛᱟᱦᱮᱱ ᱱᱚᱣᱟ ᱛᱮ ᱟᱠᱚ ᱛᱟᱞᱟ ᱨᱮ ᱡᱩᱢᱤᱫ ᱛᱮᱫ ᱜᱮ ᱥᱚᱫᱚᱨᱚᱜ ᱠᱟᱱ ᱛᱟᱦᱮᱸᱜ ᱢᱮᱱᱠᱷᱟᱱ ᱱᱟᱦᱟᱜ ᱫᱚ ᱥᱤᱠᱷᱱᱟᱹᱛ ᱨᱮᱱᱟᱜ ᱵᱟᱹᱲᱛᱤ ᱛᱮ ᱦᱤᱸᱥᱟᱹ ᱥᱩᱭᱟ ᱦᱚᱸ ᱵᱟᱹᱲᱛᱤ ᱟᱠᱟᱱᱟ ᱜᱩᱱ ᱢᱟᱱᱟᱣ ᱪᱟᱵᱟ ᱦᱟᱠᱟᱱᱟ ᱦᱚᱲ ᱠᱚ ᱛᱟᱞᱟ ᱨᱮ ᱡᱟᱦᱟᱸ ᱡᱩᱢᱤᱫ ᱚᱱᱟ ᱦᱚᱸ ᱪᱟᱵᱟᱜ ᱠᱟᱱᱟ ᱚᱱᱟ ᱞᱮᱠᱟ ᱜᱮ ᱡᱩᱢᱤᱫ ᱪᱷᱟᱰᱟᱣ ᱮᱱᱫᱚ ᱛᱤᱛᱤ ᱵᱟᱝ ᱥᱟᱯᱟᱵ ᱠᱟᱛᱮᱜᱮ ᱱᱟᱦᱟᱜ ᱫᱚ ᱮᱴᱟᱜ ᱡᱟᱹᱛᱤ ᱠᱚᱣᱟᱜ ᱧᱮᱞ ᱛᱮ ᱮᱠᱞᱟ ᱮᱠᱞᱟ ᱠᱟᱹᱴᱩᱵ ᱩᱫᱩᱜ ᱟᱛᱮ ᱵᱚᱠᱥ ᱟᱛᱮᱜ ᱠᱚ ᱮᱱᱮᱡ ᱥᱮᱨᱮᱧ ᱮᱫᱟ ᱱᱚᱣᱟ ᱫᱚ ᱩᱛᱟᱹᱨ ᱨᱮᱱᱟᱜ ᱚᱨᱥᱚᱝ ᱥᱮ ᱞᱟᱠᱪᱟᱨ ᱪᱟᱵᱟ ᱨᱮᱱᱟᱜ ᱚᱡᱮ ᱠᱟᱱᱟ